ᱱᱩᱠᱩ ᱚᱱᱚᱞᱤᱭᱟᱹ ᱫᱚᱠᱚ ᱦᱩᱭᱩᱜ ᱠᱟᱱᱟ ᱨᱚᱵᱤᱱᱫᱚᱨᱚᱱᱟᱛᱷ ᱴᱷᱟᱠᱩᱨ ᱤᱥᱥᱚᱨ ᱪᱚᱱᱫᱽᱨᱚ ᱵᱤᱫᱽᱫᱟᱥᱟᱜᱚᱨ ᱟᱨ ᱯᱚᱱᱰᱤᱛ ᱨᱚᱜᱷᱩᱱᱟᱛᱷ ᱢᱩᱨᱢᱩ ᱨᱚᱵᱤᱱᱫᱽᱨᱚᱱᱟᱛᱷ ᱴᱷᱟᱠᱩᱨ ᱫᱚ ᱵᱤᱥᱥᱚ ᱵᱷᱟᱨᱚᱛᱤ ᱵᱤᱥᱥᱚ ᱵᱤᱫᱽᱫᱟᱞᱚᱭ ᱮ ᱵᱮᱱᱟᱣ ᱞᱮᱫᱟ ᱟᱨ ᱱᱟᱴᱚᱠ ᱜᱚᱞᱯᱷᱚ ᱥᱮᱨᱮᱧ ᱟᱨᱦᱚᱸ ᱟᱭᱢᱟ ᱠᱤᱪᱷᱩ ᱵᱳᱭᱮ ᱚᱞ ᱞᱮᱫᱟ ᱟᱨ ᱵᱤᱫᱽᱫᱟᱥᱟᱜᱚᱨ ᱫᱚᱭ ᱵᱮᱱᱟᱣ ᱞᱮᱫᱟ ᱵᱚᱨᱱᱚ ᱯᱚᱨᱤᱪᱚᱭ ᱥᱚᱨᱚᱵᱚᱨᱱᱚ ᱵᱮᱧᱡᱚᱱ ᱵᱚᱨᱱᱚ ᱚᱱᱟ ᱠᱚᱭ ᱵᱮᱱᱟᱣ ᱞᱮᱫᱟ ᱟᱨ ᱯᱚᱱᱰᱤᱛ ᱨᱚᱜᱷᱩᱱᱟᱛᱷ ᱢᱩᱨᱢᱩ ᱫᱚ ᱚᱞᱪᱤᱠᱤᱛᱮ ᱵᱚᱨᱱᱚ ᱯᱚᱨᱤᱪᱚᱭᱮ ᱚᱞ ᱞᱮᱫᱟ ᱟᱨᱚ ᱟᱭᱢᱟ ᱠᱤᱪᱷᱩ ᱥᱟᱱᱛᱟᱞᱤᱛᱮ ᱜᱚᱞᱯᱚ ᱟᱹᱰᱤ ᱟᱭᱢᱟ ᱡᱩᱜ ᱨᱮᱭᱟᱜ ᱠᱟᱦᱟᱱᱤ ᱠᱚᱭ ᱚᱞ ᱞᱮᱫᱟ